ᱟᱞᱮ ᱯᱚᱱᱚᱛ ᱥᱩᱨ ᱨᱮᱫᱚ ᱠᱚᱞᱮᱡᱽ ᱢᱮᱱᱟᱜᱼᱟ ᱚᱸᱰᱮ ᱫᱚ ᱵᱟᱝᱞᱟ ᱚᱱᱟᱨᱥ ᱤᱝᱨᱮᱹᱡᱤ ᱚᱱᱟᱨᱥ ᱵᱷᱩᱜᱳᱞ ᱚᱱᱟᱨᱥ ᱤᱛᱤᱦᱟᱥ ᱚᱱᱟᱨᱥ ᱚᱱᱟ ᱠᱚᱜᱮ ᱢᱮᱱᱟᱜᱼᱟ ᱤᱧ ᱫᱚ ᱯᱤ ᱮᱭᱤᱪ ᱰᱤ ᱰᱤᱜᱽᱨᱤ ᱢᱟᱥᱴᱟᱨ ᱰᱤᱜᱽᱨᱤ ᱚᱱᱟ ᱫᱚ ᱵᱟᱹᱱᱩᱜᱼᱟ ᱚᱱᱟ ᱰᱤᱜᱽᱨᱤ ᱞᱟᱹᱜᱤᱫ ᱛᱮ ᱪᱟᱞᱟᱜ ᱦᱩᱭᱩᱜᱼᱟ ᱵᱟᱨᱦᱮ ᱡᱟᱦᱟᱸ ᱫᱚ ᱠᱳᱞᱠᱟᱛᱟ ᱞᱚᱱᱰᱚᱱ ᱢᱩᱢᱵᱟᱭ ᱟᱨᱚ ᱟᱭᱢᱟ ᱢᱮᱱᱟᱜᱼᱟ ᱡᱟᱦᱟᱸ ᱫᱚ ᱯᱤ ᱮᱭᱤᱪ ᱰᱤ ᱰᱤᱜᱽᱨᱤ ᱢᱟᱥᱴᱟᱨ ᱰᱤᱜᱽᱨᱤ ᱰᱚᱠᱴᱚᱨ ᱰᱤᱜᱽᱨᱤ ᱮᱞ ᱮᱞ ᱵᱤ ᱰᱤᱜᱽᱨᱤ ᱤᱧᱡᱤᱱᱤᱭᱟᱨᱤᱝ ᱰᱤᱜᱽᱨᱤ ᱚᱱᱛᱮ ᱫᱚ ᱢᱮᱱᱟᱜᱼᱟ ᱪᱮᱫ ᱫᱟᱲᱮᱭᱟᱜᱼᱟ